ᱢᱮᱱᱠᱷᱟᱱ ᱥᱚᱨᱦᱟᱭ ᱥᱚᱨᱦᱟᱭ ᱫᱚ ᱢᱟᱨᱟᱝ ᱞᱟᱹᱴᱩ ᱯᱚᱨᱚᱵᱽ ᱠᱟᱱᱟ ᱥᱚᱨᱦᱟᱭ ᱞᱟᱹᱴᱩ ᱯᱚᱨᱚᱵᱽ ᱠᱟᱱᱟ ᱢᱮᱱᱠᱷᱟᱱ ᱚᱱᱟ ᱫᱚ ᱢᱟᱜᱽ ᱪᱟᱸᱫᱚ ᱦᱩᱭᱩᱜᱼᱟ ᱮᱱᱛᱮᱫ ᱢᱮᱱᱠᱷᱟᱱ ᱦᱚᱲ ᱛᱮᱫᱚ ᱥᱟᱱᱛᱟᱲᱤ ᱛᱮᱫᱚ ᱵᱟᱹᱧ ᱞᱟᱹᱭ ᱫᱟᱲᱮᱜ ᱠᱟᱱᱟ ᱵᱟᱝᱞᱟ ᱢᱮᱥᱟᱞᱤᱧ ᱨᱚᱲᱫᱟ ᱥᱟᱱᱛᱟᱲᱤ ᱢᱮᱱᱠᱷᱟᱱ ᱥᱚᱨᱦᱟᱭ ᱢᱟᱨᱟᱝ ᱥᱚᱨᱦᱟᱭ ᱠᱟᱱᱟ ᱥᱚᱨᱦᱟᱭ ᱨᱮᱫᱚ ᱥᱚᱨᱦᱟᱭ ᱦᱤᱞᱟᱹᱜ ᱫᱚ ᱢᱟᱨᱟᱝ ᱥᱚᱨᱦᱟᱭ ᱦᱤᱞᱟᱹᱜ ᱫᱚ ᱜᱚᱰ ᱞᱮ ᱥᱚᱲᱮᱭᱟ ᱚᱱᱠᱟᱱ ᱤᱭᱟᱹ ᱨᱮ ᱵᱟᱹᱭᱦᱟᱹᱲ ᱨᱮ ᱵᱟᱹᱭᱦᱟᱹᱲ ᱨᱮᱞᱮ ᱥᱚᱲᱮᱭᱟ ᱚᱱᱟ ᱤᱭᱟᱹ ᱛᱟᱞᱟ ᱵᱟᱹᱭᱦᱟᱹᱲ ᱨᱮ ᱮᱱᱛᱮᱫ ᱵᱟᱹᱫᱽ ᱨᱮ ᱵᱟᱹᱫᱽ ᱨᱮ ᱟᱯᱮ ᱫᱚ ᱵᱟᱹᱫᱽ ᱯᱮ ᱢᱮᱛᱟᱜᱼᱟ ᱟᱞᱮ ᱫᱚ ᱵᱟᱹᱭᱦᱟᱹᱲ ᱞᱮ ᱢᱮᱛᱟᱜᱼᱟ ᱱᱚᱛᱮ ᱵᱟᱝᱟᱞ ᱨᱮᱱ ᱦᱚᱲ ᱫᱚ ᱵᱟᱹᱭᱦᱟᱹᱲ ᱨᱮᱞᱮ ᱥᱚᱲᱮᱭᱟ ᱵᱩᱫᱽ ᱦᱤᱞᱟᱹᱜ ᱫᱤᱱ ᱢᱮᱱᱠᱷᱟᱱ ᱜᱚᱴ ᱜᱚᱴ ᱥᱚᱨᱼᱥᱚᱨᱦᱟᱭ ᱯᱟᱨᱚᱢᱱᱟ ᱚᱱᱟ ᱵᱩᱛ ᱦᱤᱞᱟᱹᱜ ᱫᱤᱱ ᱞᱮ ᱩᱢᱟ ᱞᱚᱠᱠᱷᱤ ᱵᱟᱨ ᱨᱮᱞᱮ ᱫᱟᱠᱟᱭᱟ ᱥᱩᱠᱩᱞ ᱞᱮ ᱠᱷᱩᱱᱴᱟᱹᱣ ᱠᱚᱣᱟ ᱥᱩᱱᱤ ᱪᱟᱨ ᱞᱮ ᱩᱢᱟ ᱤᱭᱟᱹ ᱡᱟᱞᱮᱭᱟ ᱟᱴᱷᱣᱟ ᱨᱮᱞᱮ ᱦᱟᱹᱠᱩ ᱠᱟᱴᱠᱚᱢ ᱠᱚᱣᱟᱟᱨ ᱥᱳᱢ ᱦᱤᱞᱟᱹᱜ ᱞᱮ ᱥᱟᱠᱨᱟᱛᱟ ᱟᱨ ᱥᱚᱨᱦᱟᱭ ᱡᱚᱠᱷᱚᱱ ᱯᱟᱨᱚᱢ ᱱᱟ ᱢᱮᱱᱠᱷᱟᱱ ᱵᱟᱦᱟ ᱵᱟᱦᱟ ᱨᱮᱫᱚ ᱵᱚᱸᱜᱟ ᱯᱩᱡᱟᱹᱜᱼᱟᱞᱮ ᱢᱮᱱᱠᱷᱟᱱ ᱡᱟᱦᱮᱨ ᱨᱮᱞᱮ ᱯᱩᱡᱟᱹᱜᱼᱟ ᱜᱟᱡᱟᱲ ᱨᱮ ᱜᱟᱡᱟᱲ ᱨᱮᱞᱮ ᱯᱩᱡᱟᱹᱜᱼᱟ ᱢᱮᱱᱠᱷᱟᱱ ᱵᱚᱸᱜᱟ ᱯᱩᱡᱟᱹ ᱵᱚᱸᱜᱟ ᱯᱩᱡᱟᱹ ᱨᱮ ᱠᱩᱲᱤ ᱜᱤᱫᱽᱨᱟᱹ ᱠᱚ ᱵᱚᱸᱜᱟ ᱵᱟᱦᱟ ᱵᱚᱸᱜᱟ ᱦᱤᱞᱟᱹᱜ ᱫᱚ ᱮᱱᱮᱡ ᱫᱚ ᱮᱱᱛᱮᱫ ᱟᱹᱰᱤ ᱫᱤᱱ ᱠᱚ ᱮᱱᱮᱡ ᱠᱟᱱ ᱛᱟᱦᱮᱱᱚᱜᱼᱟ ᱱᱮᱛᱟᱨ ᱠᱩᱲᱤ ᱫᱚ ᱵᱟᱠᱚ ᱮᱱᱮᱡ ᱠᱟᱱᱟ ᱵᱟᱦᱟ ᱵᱟᱦᱟ ᱮᱱᱮᱡ ᱮᱱᱛᱮᱫ ᱟᱫᱚ ᱵᱟᱦᱟ ᱯᱟᱨᱚᱢᱚᱜᱼᱟ ᱵᱟᱦᱟ ᱨᱮ ᱯᱩᱡᱟᱹ ᱯᱟᱴᱟ ᱮᱢᱠᱤ ᱫᱟᱜ ᱠᱚ ᱮᱢ ᱠᱟᱛᱮ ᱥᱮ ᱵᱟᱦᱟ ᱠᱚ ᱟᱛᱟᱝ ᱵᱟᱲᱟ ᱠᱟᱛᱮ ᱱᱟᱭᱠᱮ ᱡᱚᱠᱷᱚᱱ ᱵᱟᱦᱟ ᱚᱲᱟᱜ ᱞᱮ ᱦᱤᱡᱩᱜᱼᱟ ᱦᱮᱡ ᱠᱟᱛᱮ ᱚᱲᱟᱜ ᱨᱮᱜᱮ ᱵᱟᱦᱟ ᱫᱚᱭ ᱮᱢᱟᱣᱟᱞᱮᱭᱟ ᱟᱨ ᱮᱢ ᱠᱟᱛᱮ ᱚᱲᱟᱜ ᱨᱮ ᱪᱮᱫᱞᱮᱠᱟ ᱵᱟᱦᱟᱭ ᱮᱢᱟᱣᱟᱞᱮᱭᱟ ᱠᱩᱲᱤ ᱜᱤᱫᱽᱨᱟᱹ ᱥᱮ ᱫᱟᱜ ᱮᱭ ᱟᱹᱜᱩᱭᱟ ᱟᱨ ᱱᱟᱭᱠᱮ ᱡᱟᱸᱜᱟᱭ ᱟᱹᱨᱩᱵᱮᱭᱟ ᱟᱨ ᱟᱹᱨᱩᱵ ᱠᱟᱛᱮ ᱵᱟᱦᱟᱭ ᱮᱢᱟᱭᱟ ᱟᱨ ᱫᱟᱜᱼᱮ ᱫᱩᱞᱟᱭᱟ ᱱᱚᱣᱟ ᱫᱚ ᱵᱟᱦᱟ ᱫᱟᱜ ᱵᱟᱦᱟ ᱡᱚᱠᱷᱚᱱ ᱯᱷᱟᱹᱜᱩᱱ ᱪᱟᱸᱫᱚ ᱚᱱᱟ ᱫᱚ ᱯᱷᱟᱹᱜᱩᱱ ᱪᱟᱸᱫᱚ ᱵᱟᱦᱟ ᱯᱟᱨᱚᱢᱚᱜᱼᱟ ᱛᱟᱯᱚᱨᱮ ᱪᱟᱹᱛ ᱪᱟᱸᱫᱚ ᱵᱟᱹᱭᱥᱟᱹᱠ ᱥᱮᱡ ᱵᱟᱯᱞᱟ ᱮᱦᱚᱵᱚᱜᱼᱟ ᱪᱟᱹᱛ ᱪᱟᱸᱫᱚ ᱫᱚ ᱵᱚᱞᱮ ᱵᱟᱠᱚ ᱵᱟᱯᱞᱟᱜᱼᱟ ᱵᱟᱹᱭᱥᱟᱹᱠ ᱥᱮᱡ ᱵᱟᱯᱞᱟᱭᱟᱠᱚ ᱢᱟᱰᱣᱟᱭᱟᱠᱚ ᱢᱟᱰᱣᱟ ᱦᱤᱞᱳᱜ ᱠᱷᱚᱡ ᱜᱮ ᱠᱩᱲᱤ ᱜᱤᱫᱷᱨᱟᱹ ᱥᱩᱱᱩᱢ ᱥᱟᱥᱟᱝ ᱚᱡᱚᱜ ᱠᱟᱛᱮ ᱢᱟᱰᱣᱟ ᱦᱤᱞᱳᱜ ᱢᱟᱰᱣᱟᱭᱟᱠᱚ ᱢᱟᱰᱣᱟ ᱦᱤᱞᱳᱜ ᱜᱮ ᱠᱩᱲᱤ ᱜᱤᱫᱽᱨᱟᱹ ᱠᱩᱲᱤ ᱜᱤᱫᱽᱨᱟᱹ ᱥᱩᱱᱩᱢ ᱥᱟᱥᱟᱝ ᱠᱚ ᱚᱡᱚᱜᱮᱭᱟ ᱟᱨ ᱟᱡᱟᱜ ᱠᱟᱛᱮ ᱵᱟᱯ ᱩᱱ ᱦᱤᱞᱟᱹᱜ ᱜᱮ ᱫᱟᱜ ᱵᱟᱯᱞᱟ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱡᱟᱦᱟᱸᱱ ᱠᱚᱜᱮ ᱫᱟᱜ ᱵᱟᱯᱞᱟ ᱥᱩᱱᱩᱢ ᱥᱟᱥᱟᱝ ᱚᱡᱚᱜ ᱠᱟᱛᱮ ᱵᱟᱯᱞᱟ ᱭᱮᱭᱟ ᱠᱚ ᱢᱟᱱᱮ ᱥᱩᱱᱩᱢ ᱥᱟᱥᱟᱝ ᱠᱚ ᱚᱡᱚᱜ ᱠᱮᱫᱮᱭᱟ ᱚᱡᱚᱜ ᱠᱟᱛᱮ ᱠᱩᱲᱤ ᱜᱤᱫᱽᱨᱟᱹ ᱫᱟᱜ ᱵᱟᱯᱞᱟ ᱠᱚ ᱫᱚᱱᱟ ᱥᱮᱠᱚ ᱮᱱᱮᱡᱚᱜᱼᱟ ᱠᱚ ᱢᱮᱱᱠᱷᱟᱱ ᱤᱱᱟᱹ ᱢᱚᱬᱮ ᱛᱩᱨᱩᱭ ᱜᱟᱱ ᱠᱚ ᱛᱮᱦᱮᱸ ᱞᱮᱱᱠᱷᱟᱡ ᱜᱮ ᱢᱟᱱᱮ ᱨᱩᱻᱨᱩ ᱮᱱᱮᱡ ᱦᱚᱲ ᱫᱚ ᱢᱚᱡᱽ ᱠᱚ ᱮᱱᱮᱡᱚᱜᱼᱟ ᱢᱮᱱᱠᱷᱟᱱ ᱠᱩᱲᱤ ᱜᱤᱫᱽᱨᱟᱹ ᱠᱚ ᱮᱱᱮᱡᱚᱜᱼᱟ ᱱᱤᱭᱟᱹ ᱠᱟᱛᱷᱟ ᱢᱮᱱ ᱠᱟᱛᱮ ᱤᱧ ᱢᱩᱪᱟᱹᱫ ᱠᱟᱜ ᱠᱟᱱᱟ ᱡᱩᱫᱤ ᱟᱨᱦᱚᱸ ᱠᱩᱞᱤ ᱨᱮᱭᱟᱜ ᱛᱟᱦᱮᱱ ᱛᱷᱟᱡ ᱛᱟᱭᱚᱢ ᱛᱮᱧ ᱞᱟᱹᱭᱟ